ᱡᱮᱞᱮᱠᱟ ᱵᱤᱵᱷᱤᱱᱱᱚ ᱴᱚᱴᱷᱟ ᱨᱮ ᱵᱤᱵᱷᱤᱱᱱᱚ ᱨᱚᱠᱚᱢ ᱠᱟᱹᱣᱰᱤ ᱟᱨᱤ ᱦᱮᱱᱟᱜ ᱠᱟᱫᱟ ᱢᱤᱜ ᱵᱟᱨ ᱴᱚᱴᱷᱟ ᱨᱮᱫᱚ ᱡᱟᱦᱟᱸ ᱠᱚᱨᱮ ᱦᱩᱲᱩ ᱪᱟᱥ ᱦᱩᱭᱩᱜᱼᱟ ᱵᱷᱟᱜᱤ ᱥᱮ ᱪᱟᱥᱤ ᱠᱚ ᱦᱮᱱᱮᱜ ᱠᱟᱫᱟ ᱚᱱᱟ ᱴᱚᱴᱷᱟ ᱫᱚ ᱠᱟᱣᱰᱤ ᱟᱨᱤ ᱫᱚ ᱟᱰᱤ ᱠᱮᱴᱮᱡ ᱜᱮᱭᱟ ᱟᱵᱟᱨ ᱢᱤᱜ ᱵᱟᱨ ᱴᱚᱴᱷᱟ ᱨᱮ ᱡᱟᱦᱟᱸ ᱠᱚᱨᱮ ᱫᱚ ᱮᱠᱫᱚᱢ ᱰᱩᱝᱨᱤ ᱜᱮᱭᱟ ᱵᱤᱨ ᱵᱩᱨᱩ ᱦᱮᱱᱟᱜ ᱠᱟᱫᱟ ᱦᱩᱲᱩ ᱪᱟᱣᱞᱮ ᱥᱮ ᱦᱩᱲᱩ ᱥᱮ ᱯᱷᱚᱥᱚᱞ ᱠᱚ ᱵᱟᱝ ᱟᱨᱡᱟᱜᱼᱟ ᱚᱱᱟ ᱴᱚᱴᱷᱟ ᱨᱮᱭᱟᱜ ᱠᱟᱹᱣᱰᱤ ᱟᱨᱤ ᱫᱚ ᱟᱰᱤ ᱵᱟᱹᱲᱤᱡ ᱜᱮᱭᱟ ᱟᱨ ᱡᱟᱦᱟᱸ ᱴᱷᱮᱡ ᱠᱟᱹᱣᱰᱤ ᱟᱨᱤ ᱟᱰᱤ ᱟᱸᱴ ᱵᱟᱲᱤᱡ ᱜᱮᱭᱟ ᱚᱱᱟ ᱴᱚᱴᱷᱟ ᱨᱮᱫᱚ ᱵᱷᱟᱥᱟ ᱥᱮ ᱨᱚᱲ ᱦᱚᱸ ᱟᱰᱤ ᱟᱨ ᱠᱤ ᱠᱷᱟᱨᱟᱯ ᱠᱚ ᱨᱚᱲᱟ ᱡᱮᱞᱮᱠᱟ ᱡᱟᱦᱟᱸᱭ ᱦᱚᱲ ᱡᱩᱫᱤ ᱡᱟᱦᱟᱸ ᱴᱷᱮᱡ ᱮ ᱠᱟᱢᱤᱣ ᱠᱟᱫᱟ ᱢᱤᱜ ᱥᱚᱯᱛᱟ ᱥᱮ ᱫᱩ ᱥᱚᱯᱛᱟ ᱟᱨ ᱥᱮ ᱵᱟᱨ ᱦᱟᱯᱛᱟ ᱜᱟᱱᱮ ᱠᱟᱢᱤᱣ ᱠᱟᱫᱟ ᱥᱮ ᱯᱮ ᱦᱟᱯᱛᱟᱭ ᱠᱟᱢᱤᱣ ᱠᱟᱫᱟ ᱮᱱᱛᱮ ᱨᱮᱦᱚᱸ ᱯᱚᱭᱥᱟ ᱵᱟᱭ ᱧᱟᱢ ᱫᱟ ᱛᱚᱠᱷᱚᱱ ᱫᱚ ᱠᱤᱱᱛᱩ ᱢᱚᱪᱟ ᱠᱷᱚᱱ ᱵᱟᱲᱤᱡ ᱵᱟᱲᱤᱡ ᱠᱟᱛᱷᱟ ᱡᱟᱦᱟᱸ ᱥᱚᱵᱽᱫᱚ ᱟᱨᱠᱤ ᱚᱸᱰᱮ ᱫᱚ ᱞᱟᱹᱭ ᱵᱟᱝ ᱜᱟᱱᱚᱜᱼᱟ ᱠᱤᱱᱛᱩ ᱚᱝᱠᱟᱱᱟᱜ ᱠᱚ ᱵᱟᱲᱤᱡ ᱵᱟᱲᱤᱡ ᱥᱚᱵᱽᱫᱚ ᱠᱚ ᱵᱮᱵᱚᱦᱟᱨᱟ ᱡᱟᱦᱟᱸ ᱵᱚᱞᱮ ᱡᱟᱦᱟᱸ ᱠᱷᱟᱨᱟᱯ ᱥᱚᱵᱽᱫᱚ ᱠᱚ ᱢᱮᱛᱟᱜ ᱠᱟᱱᱟ ᱡᱮ ᱠᱷᱟᱨᱟᱯ ᱟᱣᱟᱡᱽ ᱚᱝᱠᱟᱱᱟᱜ ᱠᱚ ᱨᱚᱲᱟ ᱡᱮᱦᱮᱛᱩ ᱩᱱᱤ ᱵᱟᱨ ᱥᱚᱯᱛᱟ ᱯᱚᱨ ᱦᱚᱸ ᱩᱱᱤᱭᱟᱜ ᱠᱟᱹᱣᱰᱤ ᱥᱮ ᱡᱟᱦᱟᱸ ᱡᱩᱲᱩᱭ ᱧᱟᱢᱟ ᱠᱟᱢᱤ ᱨᱮᱭᱟᱜ ᱢᱟᱹᱱᱮ ᱧᱟᱢᱟ ᱚᱱᱟ ᱠᱟᱢᱤ ᱨᱮᱭᱟᱜ ᱢᱟᱹᱱ ᱥᱮ ᱴᱟᱠᱟ ᱯᱚᱭᱥᱟ ᱵᱟᱠᱚ ᱮᱢᱟᱭ ᱠᱟᱱ ᱛᱚᱠᱷᱚᱱ ᱩᱱᱤ ᱦᱚᱲ ᱚᱸᱰᱮ ᱟᱰᱤ ᱟᱸᱴ ᱟᱨ ᱠᱤ ᱮᱴᱠᱮ ᱴᱚᱬᱮᱭ ᱟᱹᱭᱠᱟᱣᱟᱭ ᱟᱨ ᱢᱤᱜᱴᱤᱡ ᱡᱤᱱᱤᱥ ᱦᱩᱭᱩᱜ ᱠᱟᱱᱟ ᱡᱟᱦᱟᱸ ᱡᱟᱭᱜᱟ ᱨᱮ ᱦᱩᱲᱩ ᱪᱟᱣᱞᱮ ᱥᱮ ᱯᱷᱚᱥᱚᱞ ᱠᱚ ᱵᱟᱝ ᱟᱨᱡᱟᱜᱼᱟ ᱦᱮᱸ ᱚᱸᱰᱮᱱ ᱠᱚ ᱦᱚᱲ ᱠᱟᱣᱰᱤ ᱠᱷᱟᱛᱤᱨ ᱛᱮ ᱥᱮ ᱴᱟᱠᱟ ᱯᱚᱭᱥᱟ ᱠᱷᱟᱛᱤᱨ ᱛᱮ ᱥᱚᱦᱚᱨ ᱵᱟᱡᱟᱨ ᱠᱚ ᱪᱟᱞᱟᱜ ᱠᱟᱱᱟ ᱟᱨ ᱟᱰᱤ ᱟᱸᱴ ᱱᱟᱦᱟᱪᱟᱨ ᱠᱚ ᱥᱮ ᱟᱰᱤ ᱠᱚᱪᱞᱚᱱ ᱱᱟᱦᱟᱪᱟᱨ ᱨᱮᱠᱚ ᱛᱟᱦᱮᱸᱱᱟ ᱠᱟᱨᱚᱱ ᱩᱝᱠᱩ ᱠᱚ ᱵᱟᱲᱟᱭ ᱜᱮᱭᱟ ᱱᱩᱠᱩ ᱦᱚᱲ ᱫᱚ ᱠᱚ ᱨᱮᱸᱜᱮᱡ ᱜᱮᱭᱟ ᱥᱮ ᱠᱤᱸᱥᱟᱹᱲ ᱠᱚᱦᱚᱸ ᱠᱚ ᱵᱟᱲᱟᱭ ᱜᱮᱭᱟ ᱱᱩᱠᱩ ᱦᱚᱲ ᱫᱚᱠᱚ ᱨᱮᱸᱜᱮᱡ ᱜᱮᱭᱟ ᱯᱚᱭᱥᱟ ᱠᱚ ᱮᱢᱟ ᱠᱚᱣᱟ ᱠᱚᱢ ᱥᱮ ᱴᱟᱠᱟ ᱯᱚᱭᱥᱟ ᱠᱟᱣᱰᱤ ᱠᱚ ᱮᱢᱟ ᱠᱚᱣᱟ ᱠᱚᱢ ᱟᱨ ᱠᱟᱢᱤ ᱪᱚ ᱠᱚᱣᱟ ᱠᱚ ᱰᱷᱮᱨ ᱱᱤᱭᱟᱹ ᱦᱚᱸ ᱵᱚᱞᱮ ᱠᱟᱣᱰᱤ ᱟᱨᱤ ᱞᱮᱠᱟᱛᱮ ᱦᱮᱸ ᱢᱟᱱᱮ ᱯᱟᱨᱥᱤ ᱟᱨ ᱠᱤ ᱟᱰᱤ ᱟᱸᱴ ᱵᱟᱲᱤᱡ ᱵᱟᱲᱤᱡ ᱵᱮᱵᱚᱦᱟᱨᱚᱜᱼᱟ ᱦᱮᱸ ᱡᱟᱦᱟᱸ ᱡᱟᱭᱜᱟᱨᱮ ᱴᱷᱤᱠ ᱢᱚᱛᱚ ᱠᱟᱢᱤ ᱦᱩᱭᱩᱜ ᱠᱟᱱᱟ ᱥᱮ ᱴᱷᱤᱠ ᱢᱚᱛᱚ ᱯᱚᱭᱥᱟ ᱢᱩᱱᱤᱥ ᱫᱟᱢ ᱠᱚ ᱧᱟᱢᱟ ᱚᱱᱟ ᱡᱟᱭᱜᱟ ᱨᱮᱭᱟᱜ ᱨᱚᱲ ᱠᱚ ᱥᱮ ᱵᱷᱟᱥᱟ ᱠᱚ ᱫᱚ ᱴᱷᱤᱠ ᱜᱮ ᱛᱟᱦᱮᱸᱱᱟ ᱱᱤᱭᱟᱹ ᱦᱚᱸ ᱢᱤᱜᱴᱮᱱ ᱟᱰᱤ ᱢᱟᱨᱟᱝ ᱠᱟᱹᱣᱰᱤ ᱟᱨᱤ ᱪᱮᱛᱟᱱ ᱨᱮ ᱡᱮ ᱱᱤᱭᱟᱹ ᱵᱷᱟᱥᱟ ᱟᱰᱤ ᱢᱟᱨᱟᱝ ᱢᱤᱜᱴᱮᱱ

ᱰᱤᱯᱷᱟᱨᱮᱸᱥ ᱮ ᱮᱢᱟ ᱵᱚᱞᱮ ᱟᱰᱤᱢᱟᱨᱟᱝ ᱢᱤᱜᱴᱟᱱ ᱯᱟᱨᱛᱷᱚᱠᱚᱭ ᱮᱢᱟ ᱡᱟᱦᱟᱸ ᱡᱟᱭᱜᱟ ᱨᱮ ᱴᱷᱤᱠ ᱢᱚᱛᱚ ᱦᱚᱲ ᱡᱚᱢ ᱠᱚ ᱧᱟᱢᱟ ᱴᱷᱤᱠ ᱢᱚᱛᱚ ᱯᱷᱚᱥᱚᱞ ᱦᱩᱭᱩᱜᱼᱟ ᱴᱷᱤᱠ ᱢᱚᱛᱚ ᱴᱟᱠᱟ ᱯᱚᱭᱥᱟ ᱠᱚ ᱧᱟᱢᱟ ᱚᱸᱰᱮᱱ ᱠᱚ ᱦᱚᱲ ᱫᱚ ᱡᱚᱛᱚᱜᱮ ᱱᱟᱯᱟᱭ ᱱᱟᱯᱟᱭ ᱠᱚ ᱨᱚᱲᱟ ᱠᱚ ᱱᱟᱯᱟᱭ ᱱᱟᱯᱟᱭ ᱠᱚ ᱞᱟᱸᱫᱟᱭᱟ ᱟᱨ ᱠᱤᱱᱛᱩ ᱡᱟᱦᱟᱸ ᱡᱟᱭᱜᱟ ᱨᱮ ᱠᱟᱹᱣᱰᱤ ᱟᱨᱤ ᱟᱰᱤ ᱠᱷᱟᱨᱟᱯ ᱜᱮᱭᱟ ᱠᱟᱣᱰᱤ ᱟᱨᱤ ᱟᱰᱤ ᱫᱩᱨᱵᱚᱞ ᱜᱮᱭᱟ ᱦᱮᱸ ᱯᱷᱚᱥᱚᱞ ᱠᱚ ᱴᱷᱤᱠ ᱢᱚᱛᱚ ᱵᱟᱝ ᱦᱩᱭᱩᱜᱼᱟ ᱠᱟᱢᱤ ᱠᱚ ᱴᱷᱤᱠ ᱢᱚᱛᱚ ᱵᱟᱝ ᱦᱩᱭᱩᱜᱼᱟ ᱠᱟᱢᱤ ᱠᱚᱦᱚᱸ ᱴᱷᱤᱠ ᱢᱚᱛᱚ ᱵᱟᱠᱚ ᱧᱟᱢᱟ ᱚᱸᱰᱮᱱ ᱠᱚᱣᱟᱜ ᱦᱚᱲ ᱪᱮᱛᱟᱱ ᱨᱮᱫᱚ ᱟᱰᱤ ᱟᱸᱴ ᱵᱷᱟᱥᱟ ᱟᱰᱤ ᱟᱸᱴ ᱠᱷᱟᱨᱟᱯᱚᱜᱼᱟ ᱦᱮᱸ ᱥᱮ ᱠᱷᱟᱨᱟᱯ ᱠᱷᱟᱨᱟᱯ ᱨᱚᱲ ᱞᱟᱸᱫᱟ ᱟᱨ ᱠᱩᱲᱤ ᱜᱤᱫᱽᱨᱟᱹ ᱪᱮᱛᱟᱱ ᱨᱮ ᱥᱮ ᱠᱚᱲᱟ ᱜᱤᱫᱽᱨᱟᱹ ᱪᱮᱛᱟᱱ ᱨᱮ ᱡᱚᱛᱚ ᱦᱚᱲᱟᱜ ᱵᱚᱞᱮ ᱠᱤᱸᱥᱟᱹᱲ ᱠᱚᱣᱟᱜ ᱚᱛᱛᱟᱪᱟᱨ ᱪᱟᱞᱟᱜᱼᱟ ᱦᱮᱸ ᱱᱚᱝᱠᱟ ᱜᱮ ᱱᱤᱭᱟᱹ ᱠᱟᱣᱰᱤ ᱟᱨᱤ ᱴᱚᱴᱷᱟᱠᱤᱭᱟᱹ ᱠᱟᱣᱰᱤ ᱟᱨᱤ ᱞᱮᱠᱟᱛᱮ ᱡᱮᱞᱮᱠᱟ ᱵᱟᱹᱲᱤᱡ ᱵᱮᱯᱟᱨ ᱨᱮ ᱥᱟᱶᱛᱟᱞᱤ ᱯᱟᱨᱥᱤ ᱚᱠᱟ ᱞᱮᱠᱟ ᱵᱮᱵᱚᱦᱟᱨᱚᱜᱼᱟ ᱱᱤᱭᱟᱹ ᱨᱮᱭᱟᱜ ᱫᱚ ᱱᱤᱭᱟᱹᱜᱮ ᱢᱚᱴᱟᱢᱩᱴᱤ ᱢᱤᱜᱴᱮᱡ ᱡᱚᱛᱷᱟᱛ ᱛᱮᱞᱟ ᱠᱟᱱᱟ ᱢᱮᱱᱛᱮ